ᱦᱩᱸ ᱦᱮᱞᱳ ᱦᱳᱭ ᱞᱟᱹᱭ ᱵᱮᱱ ᱟᱪᱪᱷᱟ ᱟᱪᱪᱷᱟ ᱟᱪᱪᱷᱟ ᱟᱪᱪᱷᱟ ᱟᱵᱮᱱᱟᱜ ᱩᱯᱨᱩᱢ

ᱦᱩᱸ ᱦᱩᱸ ᱦᱩᱸ ᱦᱳᱭ ᱟᱹᱰᱤ ᱱᱟᱯᱟᱭ ᱠᱟᱛᱷᱟ ᱥᱚᱨᱠᱟᱨᱤ ᱥᱩᱡᱳᱜᱽ ᱞᱮᱠᱟᱛᱮᱫᱚ ᱟᱹᱰᱤ ᱠᱤᱪᱷᱩ ᱜᱮ ᱢᱮᱱᱟᱜ ᱛᱟᱵᱚᱱᱟ ᱟᱡᱟᱨ ᱞᱮᱠᱟᱛᱮ ᱡᱟᱦᱟᱸ ᱠᱚ ᱟᱡᱟᱨ ᱦᱮᱱᱟᱜᱼᱟ ᱟᱡᱟᱨ ᱱᱤᱨᱫᱤᱥᱴᱚ ᱞᱟᱹᱜᱤᱫ ᱚᱱᱟ ᱴᱷᱟᱶ ᱢᱮᱱᱟᱜᱼᱟ ᱚᱱᱟ ᱴᱷᱟᱶ ᱨᱮ ᱚᱱᱟ ᱴᱷᱟᱶ ᱨᱮ ᱥᱮᱴᱮᱨ ᱞᱮᱱᱠᱷᱟᱱ ᱢᱟᱱᱮ ᱟᱡᱟᱨ ᱞᱟᱦᱟ ᱛᱮᱫᱚ ᱱᱤᱨᱵᱟᱪᱚᱱ ᱞᱟᱜᱟᱜᱼᱟ ᱢᱟᱱᱮ ᱯᱩᱥᱴᱟᱹᱣ ᱥᱟᱺᱦᱤᱡ ᱵᱟᱰᱟᱭ ᱞᱟᱜᱟᱜᱼᱟ ᱦᱮᱸ ᱟᱫᱚ ᱟᱡᱟᱨ ᱠᱚ ᱯᱩᱥᱴᱟᱹᱣ ᱥᱟᱺᱦᱤᱡ ᱵᱟᱰᱟᱭ ᱞᱮᱠᱷᱟᱱ ᱚᱱᱠᱟᱱᱟᱜ ᱡᱟᱦᱟᱸ ᱟᱵᱚᱣᱟᱜ ᱥᱚᱨᱠᱟᱨᱤ ᱴᱷᱟᱶ ᱠᱚ ᱵᱮᱵᱚᱥᱛᱟ ᱫᱚᱦᱚᱣᱟᱠᱟᱱᱟ ᱚᱱᱟᱞᱮᱠᱟᱛᱮ ᱡᱚᱛᱚ ᱨᱚᱠᱚᱢ ᱵᱮᱵᱚᱥᱛᱟ ᱢᱮᱱᱟᱜᱼᱟ ᱚᱱᱟ ᱴᱷᱟᱶ ᱨᱮ ᱥᱮᱱᱞᱮᱱᱠᱷᱟᱱ ᱪᱮᱫ ᱡᱚᱛᱚ ᱨᱚᱠᱚᱢ ᱵᱮᱵᱚᱥᱛᱟ ᱞᱟᱜᱟᱜᱼᱟ ᱟᱪᱪᱷᱟ ᱜᱚᱝᱠᱮ ᱟᱵᱮᱱ ᱥᱟᱥᱛᱚ ᱞᱮᱠᱟᱛᱮ ᱪᱮᱫ ᱚᱥᱩᱵᱤᱫᱟ ᱵᱮᱱ ᱵᱩᱡᱷᱟᱹᱣᱮᱫᱟ ᱟᱪᱪᱷᱟ ᱟᱪᱪᱷᱟ ᱦᱮᱸ ᱟᱪᱪᱷᱟ ᱦᱮᱸ ᱟᱪᱪᱷᱟ ᱦᱮᱸ ᱦᱮᱸ ᱦᱮᱸ ᱟᱪᱪᱷᱟ ᱱᱟᱯᱟᱭ ᱠᱟᱛᱷᱟ ᱟᱫᱚ ᱡᱟᱦᱟᱸ ᱚᱥᱩᱵᱤᱫᱟ ᱵᱮᱱ ᱵᱩᱡ ᱮᱫᱟ ᱟᱫᱚ ᱚᱱᱟ ᱚᱥᱩᱵᱤᱫᱟ ᱞᱟᱹᱜᱤᱫ ᱛᱮ ᱥᱟᱱᱟᱢ ᱜᱚᱲᱚ ᱢᱮᱱᱟᱜᱼᱟ ᱜᱚᱲᱚ ᱢᱮᱱᱛᱮᱫᱚ ᱡᱟᱦᱟᱸ ᱫᱚ ᱞᱮᱵᱞᱮᱴᱚᱨᱤ ᱢᱮᱱᱟᱜᱼᱟ ᱥᱚᱨᱠᱟᱨᱤ ᱫᱚᱯᱛᱚᱨ ᱨᱮ ᱦᱮᱸ ᱟᱫᱚ ᱥᱚᱨᱠᱟᱨᱤ ᱫᱚᱯᱛᱚᱨ ᱞᱮᱵᱨᱮᱴᱚᱨᱤ ᱠᱷᱚᱱ ᱜᱮ ᱟᱫᱚ ᱵᱟᱰᱟᱭᱜᱼᱟ ᱡᱮ ᱨᱳᱜᱽ ᱟᱡᱟᱨ ᱫᱚ ᱪᱮᱫ ᱠᱟᱱᱟ ᱦᱮᱸ ᱟᱫᱚ ᱥᱟᱫᱟᱷᱟᱨᱚᱱ ᱡᱟᱦᱟᱸ ᱫᱚ ᱚᱱᱮ ᱡᱮᱱᱟᱨᱮᱞ ᱡᱩᱫᱤ ᱡᱟᱦᱟᱸ ᱠᱚ ᱛᱟᱦᱮᱸᱱᱟ ᱡᱟᱦᱟᱸ ᱫᱚ ᱚᱱᱟ ᱠᱷᱟᱱ ᱫᱚ ᱱᱚᱜᱼᱚᱭ ᱵᱮᱱ ᱢᱮᱱᱮᱛ ᱫᱚ ᱯᱨᱟᱭᱢᱟᱨᱤ ᱨᱮ ᱯᱨᱟᱭ ᱵᱮᱱ ᱦᱤᱡᱩᱜ ᱠᱟᱱ ᱜᱮᱭᱟ ᱯᱨᱟᱭᱢᱟᱨᱤ ᱦᱚᱸᱥᱯᱤᱴᱟᱞ ᱨᱮ ᱡᱟᱦᱟᱸ ᱠᱚᱵᱮᱱ ᱡᱚᱢ ᱤᱫᱤᱭᱟᱠᱟᱫᱟ ᱨᱟᱱ ᱠᱚ ᱚᱱᱟ ᱠᱚᱢᱟ ᱵᱟᱭ ᱠᱟᱡᱮ ᱥᱮ ᱵᱟᱝ ᱠᱚᱱᱳ ᱯᱚᱨᱤᱵᱚᱨᱛᱚᱱ ᱵᱟᱝ ᱦᱩᱭᱩᱜ ᱠᱟᱱᱟ ᱟᱫᱠᱷᱟᱱ ᱛᱟᱦᱚᱞᱮ ᱱᱤᱛᱳᱜ ᱫᱚ ᱞᱮᱵᱨᱮᱴᱚᱨᱤ ᱨᱮᱱᱟᱜ ᱢᱟᱱᱮ ᱯᱷᱤᱡᱤᱠᱮᱞ ᱥᱟᱭᱮᱱᱥ ᱨᱮᱱᱟᱜ ᱯᱷᱤᱡᱤᱠᱮᱞ ᱠᱟᱹᱢᱤ ᱨᱮᱭᱟᱜ ᱠᱟᱹᱴᱤᱡ ᱞᱟᱹᱠᱛᱤ ᱦᱩᱭᱩᱜ ᱠᱟᱱᱟ ᱟᱫᱚ ᱚᱱᱟᱞᱮᱠᱟᱛᱮ ᱡᱩᱫᱤ ᱥᱟᱨᱠᱟᱨᱤ ᱡᱚᱛᱚ ᱜᱮ ᱢᱮᱱᱟᱜᱼᱟ ᱦᱮᱸ ᱦᱩᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱥᱟᱹᱨᱤ ᱠᱟᱛᱷᱟ ᱟᱹᱰᱤ ᱥᱟᱹᱨᱤ ᱠᱟᱛᱷᱟ ᱦᱩᱸ ᱦᱩᱸ ᱦᱩᱸ ᱦᱩᱸ ᱟᱹᱰᱤ ᱥᱟᱹᱨᱤ ᱠᱟᱛᱷᱟ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱩᱸ ᱦᱩᱸ ᱦᱩᱸ ᱦᱩᱸ ᱦᱮᱸ ᱜᱚᱝᱠᱮ ᱟᱫᱚ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱫᱟ ᱡᱟᱦᱟᱸ ᱠᱚᱵᱮᱱ ᱞᱟᱹᱭ ᱠᱮᱫᱟ ᱟᱹᱰᱤ ᱥᱟᱹᱨᱤ ᱡᱟᱦᱟᱸ ᱫᱚ ᱟᱵᱚ ᱯᱩᱨᱩᱞᱤᱭᱟᱹ ᱡᱮᱞᱟ ᱨᱮᱱᱟᱜ ᱟᱹᱰᱤ ᱨᱮᱸᱜᱮᱡ ᱱᱟᱪᱟᱨ ᱢᱟᱹᱱᱢᱤ ᱵᱟᱹᱲᱛᱤᱭᱟᱠᱚ ᱱᱟᱞᱦᱟ ᱛᱩᱢᱟᱹᱞ ᱠᱚ ᱟᱹᱥᱩᱞᱚᱜᱼᱟ ᱟᱨ ᱵᱤᱥᱮᱥ ᱠᱟᱛᱮ ᱫᱚ ᱱᱟᱞᱦᱟ ᱛᱩᱢᱟᱹᱞ ᱡᱚᱝ ᱠᱟᱹᱢᱤᱭᱟᱱ ᱦᱚᱲ ᱜᱮ ᱵᱟᱵᱚ ᱱᱚᱝᱠᱟᱱ ᱜᱟᱸᱛᱟᱠ ᱨᱮᱱᱟᱜ ᱜᱮ ᱟᱹᱰᱤ ᱚᱥᱩᱵᱤᱛᱟ ᱱᱟᱪᱟᱨ ᱵᱟ ᱟᱹᱰᱤ ᱟᱡᱟᱨ ᱠᱚ ᱱᱚᱝᱠᱟ ᱟᱹᱰᱤ ᱨᱚᱠᱚᱢ ᱦᱩᱭᱩᱜ ᱠᱟᱱᱟ ᱠᱟᱨᱚᱱ ᱱᱚᱝᱠᱟᱱ ᱯᱚᱨᱤᱥᱛᱷᱤᱛᱤ ᱨᱮ ᱛᱟᱦᱮᱱ ᱨᱮᱫᱚ ᱟᱡᱟᱨ ᱡᱩᱫᱤ ᱢᱤᱫᱴᱟᱱ ᱥᱟᱥᱛᱷᱚ ᱡᱟᱦᱟᱸ ᱫᱚ ᱟᱵᱚ ᱪᱮᱛᱟᱱ ᱨᱮ ᱡᱟᱦᱟᱸᱛᱮ ᱦᱮᱰᱮᱠᱚᱜ ᱠᱟᱱᱟ ᱡᱮ ᱥᱟᱵ ᱠᱟᱜ ᱢᱮ ᱢᱤᱫᱴᱟᱝ ᱨᱮᱸᱜᱮᱡ ᱱᱟᱪᱟᱨ ᱥᱤᱛᱩᱝ ᱨᱮᱭ ᱠᱟᱹᱢᱤᱭᱟ ᱫᱟᱜ ᱛᱮᱛᱟᱝᱮᱭᱟ ᱟᱨ ᱡᱩᱫᱤ ᱡᱟᱦᱟᱸᱱᱟᱜ ᱚᱥᱩᱵᱤᱫᱟ ᱯᱟᱲᱟᱜ ᱛᱟᱭᱟ ᱛᱟᱣ ᱨᱮᱦᱚᱸᱭ ᱠᱟᱹᱢᱤᱭᱟ ᱦᱮᱸ ᱡᱟᱦᱟᱸᱱᱟᱜ ᱢᱤᱰᱴᱮᱱ ᱢᱤᱫᱴᱟᱝ ᱥᱟᱵ ᱠᱟᱜ ᱢᱮ ᱵᱚᱦᱚᱜ ᱨᱮ ᱠᱤᱝᱵᱟ ᱦᱚᱲᱢᱚ ᱨᱮ ᱡᱟᱦᱟᱸᱱᱟᱜ ᱜᱮ ᱢᱤᱫᱴᱟᱹᱝ ᱟᱡᱟᱨ ᱡᱚᱴᱟᱣᱮᱭᱟ ᱥᱟᱢᱟᱱᱱᱚ ᱜᱮ ᱚᱛᱷᱚᱪᱚ ᱥᱟᱢᱟᱱᱱᱚ ᱢᱟᱱᱮ ᱧᱟᱢ ᱠᱟᱛᱮ ᱛᱚ ᱵᱟᱭ ᱵᱩᱡ ᱫᱟᱲᱮᱭᱟᱜᱼᱟ ᱛᱚ ᱞᱟᱦᱟ ᱯᱟᱹᱦᱤᱞ ᱡᱚᱠᱷᱚᱱ ᱵᱟᱭ ᱵᱩᱡ ᱫᱟᱲᱮᱭᱟᱜᱼᱟ ᱡᱚᱠᱷᱚᱱ ᱜᱮ ᱟᱡᱟᱨ ᱵᱟᱹᱲᱛᱤ ᱪᱟᱞᱟᱜᱼᱟ ᱛᱚᱠᱷᱚᱱ ᱜᱮ ᱦᱚᱸᱥᱯᱤᱴᱟᱞ ᱨᱮᱠᱚ ᱦᱤᱡᱩᱜᱼᱟ ᱛᱚᱠᱷᱚᱱ ᱜᱮ ᱵᱟᱹᱲᱛᱤ ᱦᱮᱸ ᱦᱮᱸ

ᱦᱮᱸ ᱦᱳᱭ ᱦᱮᱸ ᱦᱮᱸ ᱦᱳᱭ ᱦᱳᱭ ᱛᱚ ᱟᱞᱤᱧ ᱦᱚᱸ ᱚᱱᱠᱟ ᱜᱮ ᱴᱤᱢ ᱠᱚᱞᱤᱧ ᱠᱩᱞᱮᱫ ᱠᱚᱣᱟ ᱚᱱᱠᱟᱱ ᱴᱤᱢ ᱢᱮᱱᱟᱜ ᱠᱚᱣᱟ ᱥᱟᱥᱛᱷᱚ ᱵᱤᱢᱟ ᱴᱤᱢ ᱨᱮ ᱚᱱᱠᱟ ᱴᱤᱢ ᱠᱚᱞᱤᱧ ᱪᱮᱥᱴᱟᱭᱮᱫᱟ ᱟᱵᱮᱱ ᱡᱟᱦᱟᱸ ᱵᱮᱱ ᱞᱟᱹᱭ ᱠᱮᱫᱟ ᱚᱱᱟ ᱥᱟᱹᱨᱤ ᱠᱟᱛᱷᱟ ᱟᱞᱤᱧ ᱞᱟᱹᱜᱤᱫ ᱛᱮ ᱠᱩᱨᱩᱢᱩᱴᱩ ᱯᱮᱭᱟᱨ ᱥᱟᱞᱟᱜ ᱟᱞᱤᱧ ᱦᱚᱸ ᱱᱚᱣᱟ ᱞᱤᱧ ᱠᱩᱨᱩᱢᱩᱴᱩᱭᱮᱫᱟ ᱡᱚᱦᱟᱨ